ᱥᱩᱨᱼᱥᱩᱯᱩᱨ ᱥᱟᱦᱟᱨ ᱥᱮ ᱯᱚᱱᱚᱛ ᱫᱟᱬᱟ ᱞᱟᱹᱜᱤᱫ ᱚᱠᱛᱚ ᱧᱟᱢ ᱚᱠᱛᱚ ᱪᱤᱠᱟᱹ ᱞᱮᱠᱟᱛᱤᱧ ᱧᱟᱢᱟ ᱥᱮ ᱚᱱᱟᱜᱮ ᱦᱩᱭᱩᱜ ᱠᱟᱱᱟ ᱥᱩᱨᱼᱥᱩᱯᱩᱨ ᱥᱮ ᱥᱟᱺᱜᱤᱧ ᱧᱚᱜ ᱡᱟᱦᱟᱸ ᱨᱮᱜᱮ ᱫᱟᱬᱟᱱ ᱪᱟᱞᱟᱜ ᱟᱢ ᱥᱮ ᱪᱟᱞᱟᱜ ᱤᱧ ᱚᱱᱟ ᱫᱚ ᱯᱳᱭᱞᱳ ᱫᱚ ᱡᱮᱢᱚᱱ ᱤᱧ ᱫᱚ ᱚᱞᱚᱜ ᱯᱟᱲᱦᱟᱜ ᱢᱤᱫᱴᱮᱱ ᱯᱴᱷᱩᱣᱟᱹ ᱠᱟᱹᱱᱟᱹᱧ ᱤᱥᱠᱩᱞ ᱠᱚᱞᱮᱡᱽ ᱢᱮᱱᱟᱜᱼᱟ ᱡᱮᱢᱚᱱ ᱤᱧᱫᱚ ᱠᱚᱞᱮᱡᱽ ᱨᱤᱧ ᱯᱟᱲᱦᱟᱜᱼᱟ ᱛᱟᱦᱞᱮ ᱛᱚ ᱟᱹᱰᱤᱜᱟᱱ ᱯᱟᱲᱦᱟᱣ ᱥᱮ ᱠᱚᱞᱮᱡᱽ ᱪᱟᱞᱟᱣ ᱦᱩᱭᱩᱜᱼᱟ ᱠᱚᱞᱮᱡᱽ ᱫᱚ ᱨᱚᱵᱤᱵᱟᱨ ᱪᱷᱟᱲᱟ ᱪᱷᱩᱴᱤᱜᱮ ᱵᱟᱝ ᱛᱟᱦᱮᱱᱟ ᱚᱱᱠᱟᱜᱮ ᱛᱟᱦᱞᱮ ᱢᱚᱱᱮ ᱦᱩᱭᱱᱟ ᱛᱟᱦᱚᱞᱮ ᱵᱚᱪᱷᱚᱨ ᱨᱮᱱᱟᱜ ᱢᱩᱪᱟᱹᱫ ᱫᱤᱱ ᱫᱟᱬᱟᱱ ᱪᱟᱞᱟᱣ ᱦᱩᱭᱩᱜᱼᱟ ᱛᱟᱦᱚᱞᱮ ᱮᱢᱱᱤ ᱛᱮᱢᱟ ᱴᱟᱭᱤᱢ ᱵᱟᱝ ᱧᱟᱢᱚᱜᱼᱟ ᱪᱷᱩᱴᱤ ᱠᱚ ᱛᱟᱦᱚᱞᱮ ᱨᱚᱵᱤᱵᱟᱨ ᱫᱤᱱ ᱥᱮ ᱪᱷᱩᱴᱤ ᱚᱱᱠᱟ ᱵᱚᱪᱷᱚᱨ ᱨᱮᱥᱮ ᱡᱮᱢᱚᱱ ᱯᱷᱟᱥ ᱡᱟᱱᱩᱣᱟᱨᱤ ᱛᱚᱠᱷᱚᱱ ᱫᱚ ᱪᱷᱩᱴᱤ ᱜᱮ ᱛᱟᱦᱮᱱᱟ ᱛᱟᱦᱞᱮ ᱚᱱᱟ ᱪᱷᱩᱴᱤ ᱧᱮᱞ ᱠᱟᱛᱮᱜ ᱟᱨᱚ ᱱᱚᱣᱟᱧ ᱪᱷᱩᱴᱤ ᱢᱮᱱᱟᱜᱼᱟ ᱡᱮ ᱫᱟᱬᱟᱱ ᱪᱟᱞᱟᱜ ᱦᱩᱭᱩᱜᱼᱟ ᱚᱱᱠᱟ ᱵᱟᱝ ᱛᱚ ᱚᱲᱟᱜ ᱦᱚᱲ ᱢᱮᱱᱟᱜ ᱠᱚᱣᱟ ᱚᱲᱟᱜ ᱨᱮ ᱟᱹᱭᱩᱼᱵᱟᱵᱟ ᱢᱮᱱᱟᱜ ᱠᱚᱣᱟ ᱩᱱᱠᱩ ᱪᱮᱫ ᱠᱚ ᱞᱟᱹᱭᱟ ᱩᱱᱠᱩ ᱠᱚᱴᱷᱮᱱ ᱫᱤᱥᱟᱹ ᱵᱷᱚᱨᱥᱟ ᱦᱟᱛᱟᱣ ᱦᱩᱭᱩᱜᱼᱟ ᱡᱮ ᱞᱟᱹᱭ ᱦᱩᱭᱩᱜᱼᱟ ᱦᱮᱸ ᱜᱚ ᱥᱮ ᱦᱮᱸ ᱵᱟ ᱪᱟᱞᱟᱣ ᱦᱩᱭᱩᱜᱼᱟ ᱥᱮ ᱱᱚᱰᱮ ᱫᱟᱬᱟᱱ ᱠᱚ ᱤᱫᱤᱭᱮᱜ ᱞᱮᱭᱟ ᱠᱚᱞᱮᱡᱽ ᱠᱷᱚᱱ ᱥᱮ ᱴᱤᱭᱩᱥᱮᱱ ᱠᱷᱚᱱ ᱥᱮ ᱜᱟᱛᱮ ᱠᱚᱞᱮ ᱪᱟᱞᱟᱜᱼᱟ ᱚᱱᱠᱟ ᱠᱟᱛᱮᱜ ᱪᱟᱞᱟᱣ ᱦᱩᱭᱩᱜᱼᱟ ᱟᱨ ᱚᱠᱛᱚ ᱢᱟ ᱵᱟᱝ ᱧᱟᱢᱚᱜᱼᱟ ᱫᱟᱬᱟ ᱠᱚᱨᱮᱜ ᱚᱞᱚᱜ ᱯᱟᱲᱦᱟᱣ ᱜᱤᱫᱽᱨᱟᱹ ᱯᱟᱹᱴᱷᱩᱣᱟᱹ ᱡᱤᱭᱚᱱ ᱨᱮᱫᱚ ᱯᱟᱲᱦᱟᱜ ᱜᱮ ᱥᱚᱨᱮᱥᱟ ᱢᱮᱱᱠᱷᱟᱱ ᱯᱟᱲᱦᱟᱜ ᱛᱟᱞᱟ ᱛᱟᱞᱟ ᱛᱮᱜᱮ ᱡᱟᱦᱟᱸᱥᱮᱱ ᱫᱟᱬᱟᱱ ᱦᱚᱸ ᱞᱟᱹᱠᱛᱤᱭᱟ ᱡᱮ ᱮᱠᱟᱞ ᱯᱟᱲᱦᱟᱣ ᱜᱮ ᱥᱟᱨᱟᱫᱤᱱ ᱯᱟᱲᱦᱟᱣ ᱨᱮᱜᱮ ᱫᱷᱮᱭᱟᱱ ᱠᱟᱜᱼᱟᱭ ᱚᱱᱠᱟ ᱫᱚ ᱵᱟᱝ ᱫᱟᱬᱟᱱ ᱨᱟᱹᱥᱠᱟᱹᱚᱱᱟ ᱦᱚᱸ ᱢᱤᱫᱴᱮᱱ ᱢᱚᱱᱮ ᱥᱮ ᱢᱟᱭᱤᱱᱰ ᱵᱷᱟᱹᱜᱤ ᱫᱚᱦᱚᱭᱟᱭ ᱚᱱᱟᱛᱮ ᱫᱟᱬᱟᱱ ᱦᱚᱸ ᱵᱷᱟᱹᱜᱤᱭᱟ ᱟᱨ ᱚᱠᱛᱚ ᱫᱚ ᱱᱤᱡᱮ ᱱᱤᱡᱮ ᱛᱮᱜᱮ ᱧᱟᱢ ᱡᱚᱝ ᱦᱩᱭᱩᱜᱼᱟ ᱟᱨ ᱵᱮᱱᱟᱣ ᱡᱚᱝ ᱦᱩᱭᱩᱜᱼᱟ